ᱦᱟᱞᱳ ᱟᱢ ᱥᱚᱯᱱᱟ ᱦᱮᱢᱵᱨᱚᱢ ᱮᱢ ᱞᱟ ᱭ ᱮᱫᱟ ᱚᱻ ᱤᱧ ᱫᱚ ᱢᱚᱞᱤᱱᱟ ᱦᱮᱢᱵᱨᱚᱢ ᱥᱳᱥᱟᱞ ᱚᱣᱟᱨᱠ ᱠᱷᱚᱱ ᱤᱧ ᱞᱟ ᱭ ᱮᱫᱟ ᱚᱻ ᱢᱮᱱᱫᱟ ᱧ ᱟᱞᱮᱫᱚ ᱱᱚᱣᱟ ᱡᱚᱢᱟᱜ ᱠᱚᱞᱮ ᱠᱩᱞᱤ ᱵᱟᱲᱟ ᱠᱚᱜᱮᱭᱟ ᱟᱯᱮ ᱚᱱᱟ ᱤᱭᱟᱹ ᱯᱚᱥᱪᱷᱤᱢᱵᱚᱝᱞᱚ ᱵᱟᱝ ᱵᱟᱝᱞᱟ ᱦᱮᱸ ᱥᱟᱱᱛᱟᱲ ᱦᱚᱯᱚᱱ ᱠᱚ ᱫᱚ ᱪᱮᱫ ᱠᱚᱯᱮ ᱡᱚᱢ ᱜᱮᱭᱟ ᱚᱱᱛᱮᱱᱟᱜ ᱩᱛᱩ ᱠᱚ ᱟᱲᱟᱜ ᱠᱚ ᱢᱟ ᱟᱹᱰᱤᱡᱳᱨ ᱜᱮ ᱥᱤᱵᱤᱞ ᱜᱮᱫᱚ ᱚᱻ ᱦᱮᱸ ᱦᱮᱸ ᱦᱮᱸ

ᱦᱩᱸ ᱦᱩᱸ ᱚᱻ ᱚᱻ ᱟᱫᱚ ᱱᱚᱣᱟᱫᱚ ᱵᱟᱨᱚ ᱢᱟᱥᱜᱮ ᱡᱟᱱᱟᱢᱚᱜ ᱜᱮᱭᱟ ᱦᱩᱸ ᱦᱩᱸ

ᱦᱮᱸ ᱦᱮᱸ

ᱚᱻ ᱟᱨ ᱨᱚᱠᱚᱡ ᱠᱚ ᱠᱟᱴᱠᱚᱢ ᱠᱚ ᱚᱱᱛᱮ ᱫᱚ ᱵᱩᱜᱤᱛᱮᱯᱮ ᱟ ᱜᱩ ᱠᱚᱜᱮᱭᱟ ᱦᱮᱸ ᱨᱚᱠᱚᱡ ᱯᱤᱴᱷᱟ ᱠᱚ ᱵᱩᱜᱤᱛᱮ ᱥᱤᱵᱤᱞ ᱫᱚ ᱨᱚᱠᱚᱡ ᱞᱮᱴᱚ ᱠᱚ ᱚᱻ ᱦᱚ ᱟᱨ ᱨᱚᱠᱚᱢ ᱞᱮᱴᱚ ᱫᱚ ᱪᱮᱫ ᱞᱮᱠᱟᱯᱮ ᱤᱥᱤᱱ ᱜᱮᱭᱟ ᱵᱩᱜᱤᱛᱮ ᱥᱤᱵᱤᱞ ᱦᱮᱸ ᱦᱮᱸ ᱦᱩᱸ ᱦᱩᱸ

ᱚᱻ ᱢᱚᱡᱽ ᱜᱮ ᱟᱯᱮ ᱱᱚᱣᱟ ᱟᱵᱚ ᱱᱚᱣᱟ ᱯᱚᱥᱪᱷᱤᱢᱵᱚᱝᱜᱚ ᱟᱯᱮ ᱥᱟᱱᱛᱟᱲ ᱦᱚᱯᱚᱱ ᱠᱚᱣᱟᱜ ᱚᱱᱟ ᱤᱥᱤᱱ ᱵᱟᱥᱟᱝ ᱤᱧ ᱵᱟᱲᱟᱭ ᱠᱮᱫᱛᱮ ᱟ ᱰᱤ ᱢᱚᱡᱽ ᱜᱤᱧ ᱵᱩᱡᱷᱟ ᱣ ᱠᱮᱫᱟ ᱦᱩᱸ ᱦᱩᱸ ᱴᱷᱤᱠᱜᱮᱭᱟ ᱛᱚᱵᱮ ᱫᱚᱦᱚᱭᱫᱟ ᱧ